ᱦᱮᱸ ᱫᱤ ᱟᱹᱰᱤ ᱢᱚᱡᱽ ᱠᱟᱛᱷᱟᱢ ᱠᱩᱞᱤ ᱠᱤᱫᱤᱧᱟᱹ ᱢᱤᱫᱴᱮᱱ ᱟᱹᱰᱤ ᱢᱚᱡᱽ ᱠᱚᱥᱪᱟᱱᱮᱢ ᱠᱩᱞᱤ ᱠᱤᱫᱤᱧᱟ ᱤᱧ ᱫᱚ ᱫᱟᱬᱟᱼᱵᱟᱲᱟᱭ ᱫᱚ ᱟᱹᱰᱤ ᱡᱟᱥᱛᱤ ᱜᱤᱧ ᱠᱩᱥᱤᱭᱟᱜ ᱜᱮᱭᱟ ᱟᱨ ᱟᱞᱮ ᱫᱚ ᱥᱠᱩᱞ ᱠᱷᱚᱱ ᱠᱚ ᱤᱫᱤ ᱞᱮᱫ ᱞᱮᱭᱟ ᱡᱟᱦᱟᱸ ᱫᱚ ᱯᱩᱨᱩᱞᱤᱭᱟ ᱨᱮ ᱢᱮᱱᱟᱜᱼᱟ ᱯᱟᱧᱪᱮᱛ ᱟᱨ ᱢᱟᱭᱛᱷᱚᱱ ᱰᱮᱢ ᱦᱚᱸ ᱤᱱᱟᱹ ᱠᱚᱨᱮ ᱰᱮᱢ ᱞᱮ ᱧᱮᱞ ᱠᱮᱫᱟ ᱚᱸᱰᱮ ᱡᱷᱚᱨᱱᱟ ᱠᱩᱡ ᱞᱮ ᱧᱮᱞ ᱠᱮᱫᱟ ᱢᱚᱡᱽ ᱜᱤ ᱚᱸᱰᱮ ᱠᱷᱚᱱ ᱡᱟᱦᱟᱱᱟᱜ ᱚᱵᱷᱤᱜᱽ ᱜᱚᱛᱟᱧ ᱧᱟᱢ ᱠᱮᱫᱟ ᱟᱨᱦᱚᱸ ᱤᱱᱟᱹ ᱛᱟᱭᱚᱢ ᱟᱞᱮ ᱢᱩᱨᱥᱤᱫᱟᱵᱟᱫ ᱠᱩ ᱤᱫᱤ ᱞᱮᱫ ᱞᱮᱭᱟ ᱚᱸᱰᱮ ᱦᱚᱸ ᱥᱠᱩᱞ ᱨᱮᱱ ᱜᱤᱫᱽᱨᱟᱹ ᱱᱤᱭᱮ ᱜᱤ ᱡᱚᱛᱚ ᱦᱚᱲ ᱜᱮᱞᱮ ᱪᱟᱞᱟᱣ ᱞᱮᱱᱟᱭ ᱛᱚ ᱚᱸᱰᱮ ᱢᱩᱨᱥᱤᱫᱟᱵᱟᱫ ᱨᱮ ᱧᱮᱧᱮᱞ ᱨᱮᱱᱟᱜ ᱡᱤᱱᱤᱥ ᱫᱚ ᱛᱟᱦᱮᱸ ᱞᱮᱱᱟ ᱦᱟᱡᱟᱨ ᱫᱩᱣᱟ ᱨᱤ ᱟᱨᱦᱚᱸ ᱤᱢᱟᱢᱵᱟᱲᱟ ᱡᱟᱦᱟᱸᱫᱚ ᱵᱚᱪᱷᱚᱨ ᱨᱮ ᱢᱤᱫ ᱫᱷᱟᱢ ᱜᱮ ᱠᱷᱩᱞᱟᱹᱜ ᱜᱮᱭᱟ ᱟᱨᱚ ᱤᱱᱟᱹ ᱛᱟᱭᱚᱢ ᱟᱨ ᱵᱚᱨᱫᱷᱚᱢᱟᱱ ᱨᱮ ᱢᱤᱫᱥᱚ ᱟᱴ ᱢᱚᱱᱫᱤᱨ ᱢᱮᱱᱟᱜᱼᱟ ᱚᱱᱟ ᱡᱟᱭᱜᱟ ᱨᱮᱦᱚᱸ ᱟᱞᱮ ᱫᱟᱬᱟ ᱵᱟᱲᱟᱭ ᱞᱮ ᱪᱟᱞᱟᱣ ᱞᱮᱱᱟ ᱛᱚ ᱚᱱᱟ ᱠᱩ ᱡᱟᱭᱜᱟ ᱨᱮ ᱪᱟᱞᱟᱣ ᱠᱟᱛᱮᱜ ᱟᱭᱢᱟ ᱚᱵᱷᱤᱜᱽ ᱜᱚᱛᱟ ᱦᱩᱭᱮᱱ ᱛᱤᱧᱟᱹ ᱡᱮ ᱚᱱᱟ ᱡᱟᱭᱜᱟ ᱨᱮ ᱵᱟᱞᱮ ᱪᱟᱞᱟᱣ ᱞᱮᱱ ᱠᱷᱟᱡ ᱥᱮ ᱵᱟᱹᱧ ᱪᱟᱞᱟᱣ ᱞᱮᱱ ᱠᱷᱟᱱ ᱤᱧ ᱦᱚᱸ ᱵᱟᱹᱧ ᱵᱩᱡᱽ ᱫᱟᱲᱮ ᱠᱮᱭᱟ ᱡᱮ ᱱᱚᱣᱟ ᱟᱞᱮᱭᱟᱜ ᱰᱤᱥᱴᱤᱠ ᱥᱮ ᱮᱴᱟᱜ ᱰᱤᱥᱴᱤᱠ ᱨᱮ ᱱᱚᱣᱟ ᱫᱤᱥᱚᱢ ᱨᱮ ᱩᱱᱟᱹᱜ ᱢᱚᱡᱽᱼᱢᱚᱡᱽ ᱡᱤᱱᱤᱥ ᱧᱮᱧᱮᱞ ᱛᱮᱱᱟᱜ ᱢᱚᱱᱟᱜᱼᱟ ᱵᱟᱹᱧ ᱵᱟᱲᱟᱭ ᱠᱟᱢ ᱛᱟᱦᱮᱱᱟ ᱛᱚ ᱪᱟᱞᱟᱣ ᱠᱟᱛᱮᱜ ᱤᱧ ᱚᱱᱟᱧ ᱵᱟᱲᱟᱭ ᱠᱮᱫᱟ ᱡᱮ ᱪᱮᱫ ᱞᱮᱠᱟᱱ ᱪᱮᱫ ᱞᱮᱠᱟᱱ ᱢᱚᱡᱽᱼᱢᱚᱡᱽ ᱡᱟᱭᱜᱟ ᱠᱩ ᱧᱮᱞ ᱨᱮᱱᱟᱜ ᱢᱮᱱᱟᱜᱼᱟ